ᱟᱢ ᱡᱚᱠᱷᱚᱱ ᱥᱟᱫᱚᱢ ᱨᱮᱢ ᱫᱮᱡᱚᱜ ᱠᱟᱱᱟ ᱩᱱ ᱚᱠᱛᱚ ᱟᱢ ᱩᱱᱤ ᱥᱟᱫᱚᱢ ᱥᱚᱢᱚᱱᱫᱷᱮ ᱟᱢ ᱠᱤᱪᱷᱩ ᱵᱟᱲᱟᱭ ᱞᱟᱜᱟᱣ ᱢᱮᱭᱟ ᱡᱮ ᱩᱱᱤ ᱥᱟᱫᱚᱢ ᱚᱠᱟ ᱞᱮᱠᱟᱭ ᱛᱟᱲᱟᱢᱟ ᱛᱤᱱ ᱚᱠᱛᱚᱨᱮ ᱪᱮᱫ ᱞᱮᱠᱟᱭ ᱛᱟᱲᱟᱢ ᱞᱮᱠᱷᱟᱱ ᱡᱮ ᱱᱩᱭ ᱥᱟᱫᱚᱢ ᱡᱳᱨᱧᱚᱜᱼᱮ ᱧᱤᱨᱟᱜᱼᱟ ᱥᱮ ᱪᱮᱫ ᱞᱮᱠᱟᱭ ᱛᱟᱲᱟᱢ ᱞᱮᱠᱷᱟᱱ ᱱᱩᱭ ᱥᱟᱫᱚᱢᱮ ᱵᱩᱡᱽ ᱫᱟᱲᱮᱭᱟᱜᱼᱟ ᱚᱱᱟ ᱞᱮᱠᱟᱛᱮ ᱥᱟᱫᱚᱢᱟᱜ ᱵᱮᱵᱚᱦᱟᱨᱮᱢ ᱵᱩᱡᱽ ᱫᱟᱲᱮᱭᱟᱜᱼᱟ ᱟᱨ ᱥᱟᱫᱚᱢ ᱡᱟᱦᱟᱸ ᱛᱤᱨᱮ ᱧᱤᱨᱟᱜᱼᱟᱭ ᱩᱱᱨᱮ ᱟᱢ ᱟᱨ ᱢᱤᱫ ᱞᱮᱠᱟᱱ ᱵᱷᱮᱜᱟᱨ ᱩᱱᱤᱭᱟᱜ ᱪᱤᱛᱟᱹᱨᱮᱢ ᱧᱮᱞ ᱫᱟᱲᱮᱭᱟᱜᱼᱟ ᱱᱚᱝᱠᱟᱜᱮ ᱥᱟᱫᱚᱢ ᱟᱭᱢᱟ ᱞᱮᱠᱟᱱ ᱥᱟᱫᱚᱢ ᱟᱭᱢᱟ ᱞᱮᱠᱟᱱ ᱠᱚᱣᱟᱜ ᱪᱤᱛᱟᱹᱨ ᱛᱟᱦᱮᱱᱟ ᱡᱟᱦᱟᱸᱭ ᱫᱚ ᱦᱚᱭᱛᱚ ᱛᱟᱲᱟᱢᱟ ᱩᱱᱨᱮ ᱩᱱᱤᱭᱟᱜ ᱢᱤᱫ ᱞᱮᱠᱟᱱ ᱪᱤᱛᱟᱹᱨᱮᱢ ᱧᱮᱞ ᱫᱟᱲᱮᱭᱟᱜᱼᱟ ᱟᱨ ᱡᱟᱦᱟᱸᱭ ᱦᱤᱛᱚᱜ ᱧᱤᱨ ᱟᱜᱼᱟ ᱩᱱᱨᱮ ᱩᱱᱤᱭᱟᱜ ᱦᱚᱛᱚ ᱟᱨᱚ ᱵᱷᱮᱜᱟᱨ ᱪᱤᱛᱟᱹᱨᱮᱢ ᱧᱮᱞ ᱫᱟᱲᱮᱭᱟᱜᱼᱟ ᱱᱚᱝᱠᱟ ᱠᱟᱛᱮᱫ ᱥᱟᱫᱚᱢᱟᱜ ᱛᱟᱲᱟᱢ ᱥᱮ ᱟᱠᱚᱣᱟᱜ ᱪᱤᱛᱟᱹᱨᱮᱢ ᱵᱟᱲᱟᱭ ᱫᱟᱲᱮᱭᱟᱜᱼᱟ